ᱟᱵᱚᱣᱟᱜ ᱜᱟᱛᱟᱠ ᱨᱮ ᱥᱮᱨᱣᱟ ᱨᱮᱱᱟᱜ ᱪᱟᱥ ᱫᱚ ᱦᱩᱭᱩᱜ ᱠᱟᱱᱟ ᱦᱳᱲᱳ ᱪᱟᱥ ᱡᱟᱦᱟᱸ ᱫᱚ ᱟᱹᱫᱤᱢ ᱦᱟᱯᱲᱟᱢ ᱠᱚ ᱡᱮᱞᱮᱠᱟ ᱠᱚ ᱪᱟᱥ ᱟᱹᱜᱩᱣ ᱟᱠᱟᱫᱟ ᱡᱮᱢᱚᱱ ᱛᱚᱞᱟ ᱜᱤᱲᱤ ᱦᱩᱭᱩᱜᱼᱟ ᱟᱨ ᱵᱟᱹᱫᱽ ᱵᱟᱹᱭᱦᱟᱹᱲ ᱠᱚ ᱫᱟᱜ ᱞᱮᱱ ᱠᱷᱟᱱ ᱟᱥᱟᱲ ᱵᱚᱸᱜᱟ ᱠᱷᱮᱛ ᱯᱩᱭᱞᱩ ᱵᱚᱱ ᱯᱟᱲᱟᱜᱟ ᱯᱚᱪᱟᱱ ᱟᱵᱚᱱ ᱛᱟᱨᱯᱚᱨᱮ ᱵᱚᱱ ᱞᱚᱥᱚᱫᱟ ᱛᱟᱨᱯᱚᱨᱮ ᱵᱚᱱ ᱨᱚᱦᱚᱭᱟ ᱚᱱᱠᱟᱱ ᱞᱮᱠᱟ ᱜᱤ ᱱᱤᱛ ᱦᱚᱸ ᱚᱱᱟ ᱦᱚᱨᱟ ᱛᱮᱜᱤ ᱱᱤᱛ ᱦᱚᱸ ᱵᱚᱱ ᱪᱟᱥ ᱮᱫ ᱜᱤᱭᱟ